ᱚᱱᱠᱟᱱ ᱟᱹᱠᱷᱨᱤᱧ ᱡᱟᱱᱣᱟᱨ ᱠᱚ ᱴᱷᱮᱡ ᱠᱷᱚᱡ ᱫᱚ ᱠᱚᱫᱚ ᱵᱟᱝ ᱦᱮᱡ ᱠᱟᱱᱟ ᱱᱤᱛᱳᱜ ᱫᱷᱟᱹᱵᱤᱡ ᱦᱚᱸ ᱚᱱᱮ ᱵᱤᱜᱽᱜᱟᱱᱤᱠ ᱪᱤᱠᱤᱛᱥᱚᱠ ᱢᱚᱡᱽ ᱪᱟᱞᱟᱜ ᱠᱟᱱᱟ ᱟᱨ ᱡᱚᱛᱚ ᱡᱟᱱᱚᱣᱟᱨ ᱠᱚᱜᱮ ᱡᱮᱢᱚᱱ ᱥᱤᱢ ᱧᱟᱢ ᱠᱚᱣᱟ ᱵᱟᱨᱰ ᱯᱷᱞᱩ ᱨᱩᱣᱟᱹ ᱱᱤᱭᱟᱹ ᱨᱩᱣᱟᱹ ᱠᱩ ᱥᱚᱪᱮᱛᱚᱱ ᱠᱟᱛᱮᱫ ᱡᱮᱢᱚᱱ ᱥᱤᱢ ᱠᱷᱚᱡ ᱮᱴᱟᱜ ᱡᱟᱹᱛᱤ ᱨᱮ ᱟᱞᱚ ᱩᱪᱟᱹᱲᱚᱜ ᱞᱟᱹᱜᱤᱫ ᱛᱮ ᱚᱱᱟ ᱠᱚᱦᱚᱸ ᱟᱹᱰᱤ ᱰᱷᱤᱨ ᱜᱮᱠᱚ ᱪᱤᱠᱤᱥᱥᱟ ᱵᱮᱵᱚᱥᱛᱷᱟ ᱞᱟᱜᱟᱣ ᱦᱩᱭᱩᱜᱼᱟ ᱰᱟᱠᱛᱟᱨ ᱠᱚ ᱴᱷᱮᱡ ᱯᱚᱨᱟᱢᱚᱨᱥᱚ ᱦᱟᱛᱟᱣ ᱦᱩᱭᱩᱜᱼᱟ ᱟᱨ ᱚᱱᱟ ᱨᱟᱱ ᱡᱟᱹᱲ ᱠᱚ ᱡᱚᱛᱚ ᱤᱭᱟᱹᱣᱟᱠᱚᱣᱟ ᱟᱨ ᱱᱩᱠᱩ ᱥᱤᱢ ᱥᱩᱠᱨᱤ ᱜᱟᱹᱭ ᱰᱟᱝᱨᱟ ᱱᱩᱠᱩ ᱠᱚ ᱴᱷᱮᱡ ᱱᱤᱛᱳᱜ ᱫᱷᱟᱹᱵᱤᱡ ᱦᱚᱸ ᱟᱹᱣᱨᱤ ᱜᱮ ᱦᱤᱡᱩᱜᱼᱟ ᱵᱟᱝ ᱦᱮᱡ ᱠᱟᱱᱟ ᱟᱨ ᱱᱤᱭᱟᱹ ᱪᱤᱠᱤᱥᱥᱟ ᱵᱮᱵᱚᱥᱛᱷᱟ ᱡᱮᱢᱚᱱ ᱢᱚᱡᱽ ᱛᱮ ᱦᱩᱭᱩᱜ ᱚᱱᱟ ᱟᱨ ᱚᱱᱟ ᱠᱚᱜᱮ ᱦᱩᱭ ᱫᱚ ᱵᱚᱝ ᱦᱩᱭ ᱠᱟᱱᱟ ᱱᱤᱛᱳᱜ ᱫᱷᱟᱹᱵᱤᱡ ᱦᱚᱸ ᱟᱨ ᱱᱩᱠᱩ ᱫᱚ ᱡᱚᱛᱷᱟ ᱡᱚᱛᱷᱚ ᱥᱚᱢᱚᱭ ᱨᱮ ᱪᱤᱠᱤᱥᱥᱟ ᱵᱮᱵᱚᱥᱛᱷᱟ ᱠᱚᱨᱟᱣ ᱦᱩᱭᱩᱜᱼᱟ ᱟᱨ ᱱᱩᱠᱩ ᱞᱟᱹᱜᱤᱫ ᱛᱮ ᱡᱚᱛᱚ ᱠᱷᱚᱱ ᱥᱚᱨᱠᱟᱨᱤ ᱵᱷᱟᱵᱮ ᱵᱮᱼᱥᱚᱨᱠᱟᱨᱤ ᱵᱷᱟᱵᱮ ᱯᱨᱟᱭᱵᱷᱮᱴ ᱟᱭᱢᱟ ᱨᱚᱠᱚᱢ ᱠᱚᱣᱟᱜ ᱨᱳᱜᱽ ᱟᱡᱟᱨ ᱥᱟᱵ ᱧᱟᱢ ᱞᱟᱹᱜᱤᱫᱛᱮ ᱟᱭᱢᱟ ᱯᱚᱨᱤᱠᱠᱷᱟᱼᱱᱤᱨᱤᱠᱠᱷᱟ ᱠᱚ ᱪᱟᱞᱟᱣᱟ ᱚᱱᱠᱟᱛᱮ ᱱᱩᱠᱩᱣᱟᱜ ᱟᱡᱟᱨ ᱮᱴᱟᱜ ᱦᱚᱲ ᱴᱷᱮᱡ ᱟᱞᱚ ᱪᱷᱚᱲᱟᱜ ᱚᱱᱟ ᱠᱚ ᱞᱟᱹᱜᱤᱫ ᱟᱭᱢᱟ ᱵᱮᱵᱚᱥᱛᱷᱟ ᱦᱩᱭᱩᱜᱼᱟ ᱦᱩᱭ ᱠᱟᱱᱟ ᱚᱱᱟᱛᱮ ᱱᱤᱛᱳᱜ ᱫᱷᱟᱹᱵᱤᱡ ᱦᱚᱸ ᱵᱟᱝ ᱜᱮ ᱪᱷᱚᱲᱟᱣ ᱠᱟᱱᱟ